ᱤᱧᱟᱹᱜ ᱧᱩᱛᱩᱢ ᱫᱚ ᱦᱩᱭᱩᱜ ᱠᱟᱱᱟ ᱥᱚᱢᱟᱭ ᱥᱚᱨᱮᱱ ᱤᱧ ᱫᱚ ᱯᱷᱩᱴᱵᱚᱞ ᱠᱷᱮᱞᱤᱧ ᱠᱩᱥᱤᱟᱭᱟᱹᱜ ᱟᱹᱧ ᱟᱹᱰᱤᱡᱳᱨᱤᱧ ᱠᱩᱥᱤᱭᱟᱜᱼᱟᱹᱧ ᱡᱟᱦᱟᱸ ᱨᱮᱜᱮ ᱡᱩᱫᱤ ᱯᱷᱩᱴᱵᱚᱞ ᱠᱷᱮᱞ ᱦᱩᱭᱩᱜ ᱠᱷᱟᱱ ᱫᱚ ᱡᱩᱫᱤᱧ ᱴᱷᱤᱠᱟᱹ ᱠᱮᱜ ᱟᱹᱧ ᱡᱮ ᱱᱚᱰᱮ ᱯᱷᱩᱴᱵᱚᱞ ᱠᱷᱮᱞ ᱢᱮᱱᱟᱜᱼᱟ ᱱᱟᱦᱟᱸᱜ ᱯᱟᱢᱯᱞᱮᱴ ᱡᱩᱫᱤᱧ ᱧᱟᱢ ᱠᱮᱜ ᱟᱹᱧ ᱮᱱᱠᱷᱟᱱ ᱮᱸᱰᱮᱫᱚᱧ ᱥᱮᱴᱮᱨᱚᱜ ᱠᱟᱱ ᱜᱤᱭᱟᱹᱧ ᱱᱟᱦᱟᱸᱜ ᱩᱱᱟᱹᱜ ᱡᱳᱨᱤᱧ ᱠᱩᱥᱤᱭᱟᱜᱼᱟ ᱡᱮ ᱡᱩᱫᱤ ᱥᱮᱛᱟᱜ ᱤᱧ ᱥᱮᱱ ᱱᱟᱹᱧ ᱮᱠᱫᱚᱢ ᱯᱩᱨᱟᱹ ᱡᱚᱛᱚᱠᱷᱚᱱ ᱟᱣᱨᱤ ᱪᱟᱵᱟᱜᱼᱟ ᱩᱱᱟᱹᱜ ᱫᱷᱟᱹᱵᱤᱡ ᱫᱚ ᱤᱧ ᱚᱲᱟᱜ ᱵᱟᱹᱧ ᱦᱤᱡᱩᱜᱼᱟ ᱯᱩᱨᱟᱹᱯᱩᱨᱤ ᱪᱟᱵᱟᱜᱼᱟ ᱤᱱᱟᱹᱯᱚᱨᱮᱜᱮ ᱤᱧ ᱫᱚ ᱚᱲᱟᱜ ᱤᱧ ᱦᱤᱡᱩᱜ ᱟᱹᱧ ᱟᱨ ᱯᱷᱩᱴᱵᱚᱞ ᱠᱷᱮᱞ ᱨᱮᱫᱚ ᱤᱞᱮᱵᱷᱮᱱ ᱚᱱᱢᱟᱱᱮ ᱮᱜᱟᱨᱚ ᱦᱚᱲ ᱠᱚ ᱛᱟᱦᱮᱱᱟ ᱮᱜᱟᱨᱚ ᱯᱞᱮᱭᱟᱨᱥ ᱟᱛᱮᱜᱮ ᱠᱷᱮᱞ ᱦᱩᱭᱩᱜᱼᱟ ᱡᱟᱦᱟᱸ ᱡᱟᱦᱟᱸ ᱠᱚᱨᱮ ᱫᱚ ᱱᱟᱭᱤᱱ ᱯᱞᱮᱭᱟᱨᱥ ᱦᱩᱭᱩᱜ ᱟᱠᱚ ᱥᱮᱵᱮᱱ ᱯᱞᱮᱭᱟᱨᱥ ᱤᱱᱟᱹᱦᱟᱛᱮᱜ ᱜᱮᱠᱚ ᱠᱷᱮᱞᱟᱠᱚ ᱟᱨ ᱤᱧ ᱫᱚ ᱤᱧᱫᱚ ᱯᱷᱩᱴᱵᱚᱞ ᱠᱷᱮᱞ ᱧᱮᱞ ᱦᱚᱸ ᱫᱚᱢᱮᱧ ᱠᱩᱥᱤᱭᱟᱜ ᱟᱹᱧ ᱟᱨ ᱤᱧ ᱱᱤᱡᱮ ᱦᱚᱸ ᱠᱷᱮᱞ ᱟᱹᱰᱤ ᱡᱳᱨᱤᱧ ᱠᱩᱥᱤᱭᱟᱜ ᱟᱹᱧ ᱚᱱᱟ ᱪᱤᱠᱟᱹ ᱡᱟᱦᱟᱸᱛᱤᱥ ᱡᱩᱫᱤ ᱪᱟᱱᱥ ᱤᱧ ᱧᱟᱢᱟᱹᱧ ᱡᱮ ᱠᱷᱮᱞ ᱨᱮᱭᱟᱜ ᱮᱱᱠᱷᱟᱱ ᱫᱚᱧ ᱠᱷᱮᱞᱟᱹᱧ ᱡᱩᱫᱤ ᱪᱟᱱᱥ ᱵᱟᱹᱧ ᱧᱟᱢᱟ ᱠᱷᱮᱞ ᱨᱮᱭᱟᱜ ᱮᱱᱮᱠᱷᱟᱱ ᱫᱚ ᱧᱮᱞ ᱦᱚᱞᱳᱧ ᱧᱮᱞᱟᱹᱧ ᱛᱚ ᱧᱮᱞ ᱛᱮᱦᱚᱸ ᱟᱹᱰᱤ ᱠᱩᱥᱤᱧ ᱵᱩᱡᱷᱟᱹᱣᱟ ᱟᱨᱚ ᱡᱮᱢᱚᱱ ᱟᱹᱰᱤ ᱡᱷᱟᱹᱞ ᱡᱷᱟᱹᱞ ᱠᱚᱨᱮ ᱤᱱᱴᱟᱨᱱᱮᱥᱱᱮᱞ ᱱᱮᱥᱱᱮᱞ ᱠᱷᱮᱞ ᱠᱚ ᱦᱩᱭᱩᱜᱼᱟ ᱟᱨ ᱤᱱᱟᱹᱠᱚᱨᱮ ᱢᱟᱛᱚ ᱥᱮᱱ ᱵᱟᱹᱧ ᱫᱟᱲᱮᱭᱟᱜᱼᱟ ᱟᱨ ᱤᱱᱟᱹᱠᱚᱨᱮ ᱫᱚ ᱴᱤᱵᱷᱤ ᱠᱚᱨᱮ ᱥᱮ ᱢᱳᱵᱟᱭᱤᱞ ᱠᱚᱨᱮᱜᱮ ᱤᱧ ᱫᱚᱧ ᱧᱮᱞᱟᱹᱧ ᱡᱚᱛᱚ ᱡᱟᱦᱟᱸ ᱛᱤᱱᱟᱹᱜ ᱠᱷᱮᱞ ᱢᱮᱱᱟᱜᱼᱟ ᱡᱚᱛᱚ ᱠᱷᱚᱱ ᱰᱷᱮᱨ ᱤᱧᱫᱚ ᱯᱷᱩᱴᱵᱚᱞ ᱠᱷᱮᱞᱜᱤᱧ ᱠᱩᱥᱤᱭᱟᱜᱼᱟ ᱱᱩᱱᱟᱹᱜ ᱤᱧ ᱠᱩᱥᱤᱭᱟᱜ ᱟᱹᱧ ᱡᱮ ᱥᱮᱛᱟᱜ ᱵᱷᱳᱨ ᱥᱮᱛᱟᱜ ᱨᱮ ᱵᱮᱨᱮᱫ ᱠᱟᱛᱮ ᱯᱨᱮᱠᱴᱤᱥᱤᱧ ᱥᱮᱱᱚᱜ ᱟᱹᱧ ᱢᱚᱭᱫᱟᱱᱤᱧ ᱥᱮᱱᱚᱜ ᱟᱹᱧ ᱯᱩᱨᱟᱹ ᱯᱷᱩᱴᱵᱚᱞ ᱠᱷᱮᱞ ᱞᱟᱹᱜᱤᱫ ᱡᱩᱛᱟᱹᱠᱚᱧ ᱠᱤᱨᱤᱧ ᱠᱟᱜ ᱟᱹᱧ ᱱᱤᱡᱮᱥᱥᱚ ᱢᱤᱫᱴᱟᱝ ᱵᱚᱞ ᱯᱷᱩᱴᱵᱚᱞᱤᱧ ᱠᱤᱨᱤᱧ ᱟᱠᱟᱫ ᱟᱹᱧ ᱤᱱᱟᱹᱛᱮᱜᱮ ᱰᱮᱞᱤᱧ ᱯᱨᱮᱠᱴᱤᱥᱟ ᱤᱧ ᱟᱨ ᱱᱤᱛᱳᱜ ᱟᱭᱩᱵ ᱵᱮᱲᱟ ᱦᱚᱸ ᱟᱛᱩ ᱥᱩᱨ ᱨᱮᱜᱮ ᱜᱨᱟᱣᱩᱸᱰ ᱢᱮᱱᱟᱜᱼᱟ ᱤᱱᱠᱟᱹ ᱦᱩᱰᱤᱧ ᱜᱤᱫᱽᱨᱟᱹ ᱠᱚ ᱥᱟᱞᱟᱜ ᱜᱮ ᱰᱮᱞᱤ ᱯᱨᱮᱠᱴᱤᱥ ᱦᱩᱭᱩᱜᱼᱟ ᱮᱱᱦᱚᱸ ᱟᱨ ᱥᱮᱬᱟ ᱜᱤᱫᱽᱨᱟᱹ ᱦᱩᱰᱤᱝ ᱜᱤᱫᱽᱨᱟᱹ ᱡᱚᱛᱚ ᱦᱚᱲ ᱥᱟᱞᱟᱜ ᱜᱮ ᱢᱟᱱᱮ ᱰᱮᱞᱤᱜᱮ ᱯᱨᱮᱠᱴᱤᱥ ᱦᱩᱭᱩᱜ ᱠᱟᱱ ᱜᱮᱭᱟ ᱟᱭᱩᱵ ᱵᱮᱲᱟ ᱫᱚ ᱤᱱᱟᱹᱯᱚᱨᱮ ᱡᱟᱦᱟᱸᱭ ᱡᱟᱦᱟᱸ ᱠᱚᱨᱮ ᱡᱩᱫᱤ ᱤᱱᱠᱟᱹ ᱯᱟᱢᱯᱞᱮᱴ ᱠᱚ ᱠᱚ ᱟᱲᱟᱜ ᱠᱟᱜᱼᱟ ᱴᱷᱤᱠᱟᱹᱭᱟᱞᱮ ᱡᱮᱵᱟᱝ ᱱᱤᱭᱟᱹ ᱠᱚᱨᱮ ᱵᱚᱞ ᱠᱷᱮᱞ ᱱᱟᱦᱟᱸᱜ ᱦᱩᱭᱩᱜ ᱞᱟᱹᱜᱤᱜ ᱱᱟᱜ ᱤᱱᱟᱹᱠᱚᱨᱮ ᱮᱱᱴᱨᱤᱞᱮ ᱮᱢᱟ ᱤᱱᱟᱹᱯᱚᱨᱮ ᱞᱮ ᱠᱷᱮᱞᱟ